ᱦᱮᱞᱳ ᱚᱠᱚᱭ ᱜᱟᱹᱰᱤ ᱢᱟᱹᱞᱤᱠ ᱜᱮ ᱚ ᱦᱳᱭ ᱟᱹᱞᱤᱧ ᱚᱱᱠᱟ ᱪᱳᱫᱫᱚ ᱛᱟᱹᱨᱤᱠᱷ ᱥᱮᱫ ᱞᱤᱧ ᱠᱷᱚᱡᱚᱜ ᱠᱟᱱ ᱛᱟᱦᱮᱫ ᱟᱹᱭᱩᱵ ᱵᱮᱲᱟ ᱨᱤᱡᱟᱨᱵᱷ ᱨᱮ ᱦᱩᱱᱟᱹᱝ ᱠᱟᱹᱢᱤ ᱛᱟᱦᱮᱸ ᱠᱟᱱᱟ ᱵᱟᱯᱞᱟ ᱚᱲᱟᱜ ᱥᱮᱫ ᱟᱫᱚ ᱚᱱᱟ ᱠᱷᱟᱹᱛᱤᱨ ᱜᱮ ᱦᱩᱱᱟᱹᱝ ᱨᱤᱡᱟᱵᱷ ᱨᱮ ᱤᱫᱤ ᱦᱩᱭ ᱠᱚᱜᱼᱟ ᱟᱨ ᱪᱮᱫ ᱞᱮᱠᱟ ᱵᱤᱱ ᱦᱟᱛᱟᱣᱮᱜᱼᱟ ᱦᱟᱸᱜ ᱦᱳᱭ ᱟᱹᱰᱤ ᱜᱷᱟᱹᱲᱤᱡ ᱫᱚ ᱵᱟᱝ ᱦᱟᱸᱜ ᱫᱩ ᱛᱤᱱ ᱜᱷᱚᱱᱴᱟ ᱚᱸᱰᱮᱱᱟᱜ ᱠᱟᱹᱢᱤ ᱛᱚᱨᱟᱣ ᱞᱮᱱᱠᱷᱟᱱ ᱜᱮ ᱨᱩᱣᱟᱹᱲ ᱦᱮᱡ ᱦᱩᱭᱩᱜᱼᱟ ᱚ ᱨᱚᱰ ᱠᱚ ᱴᱷᱤᱠ ᱜᱮᱭᱟ ᱨᱚᱫ ᱠᱚᱫᱚ ᱦᱮᱸ ᱦᱮᱸ ᱫᱚ ᱯᱚᱸᱫᱽᱨᱚ ᱵᱤᱥ ᱠᱤᱞᱳᱢᱤᱴᱟᱨ ᱜᱟᱱ ᱡᱷᱟᱹᱞ ᱫᱚ ᱚ ᱪᱟᱞᱟᱣ ᱫᱚ ᱚᱱᱠᱟ ᱫᱚ ᱦᱟᱸᱜ ᱠᱮᱯᱟᱥᱤᱴᱤ ᱛᱤᱱᱟᱹᱜ ᱛᱟᱹᱵᱤᱱᱟ ᱚᱱᱠᱟ ᱫᱚ ᱪᱟᱞᱟᱣ ᱫᱚ ᱫᱚᱥ ᱡᱚᱱ ᱜᱟᱱ ᱟᱪᱪᱷᱟ ᱥᱟᱲᱮ ᱯᱟᱸᱪ ᱵᱟᱡᱮ ᱥᱮᱫ ᱛᱚᱵᱮ ᱜᱟᱹᱰᱤ ᱦᱟᱸᱜ ᱞᱟᱜᱟᱣ ᱵᱤᱱ ᱦᱳᱭ ᱦᱳᱭ ᱦᱳᱭᱛᱚᱵᱮ ᱵᱮᱥ ᱥᱟᱬᱮ ᱯᱟᱸᱪ ᱵᱟᱡᱮ ᱥᱮᱫ ᱞᱮᱠᱟ ᱨᱮᱦᱚᱸ ᱟᱹᱵᱤᱱ ᱜᱟᱹᱰᱤ ᱮᱠᱵᱟᱨᱮ ᱥᱮᱴᱮᱨ ᱟᱹᱵᱤᱱ ᱦᱟᱸᱜ ᱚᱱᱟᱛᱮ ᱦᱳᱭ ᱡᱚᱛᱚ ᱨᱮᱰᱤ ᱨᱮᱰᱤ ᱦᱚᱪᱚ ᱠᱚᱣᱟᱞᱮ ᱞᱮᱴ ᱫᱚ ᱵᱟᱝᱟ ᱠᱷᱟᱹᱞᱤ ᱟᱹᱵᱤᱱ ᱥᱮᱴᱮᱨ ᱞᱮᱠᱷᱟᱱ ᱜᱮ ᱪᱟᱞᱟᱜ ᱟᱵᱚᱱ ᱦᱟᱸᱜ